ᱵᱮᱝᱜᱚᱞ ᱨᱮᱭᱟᱜ ᱞᱟᱠᱪᱟᱨ ᱫᱚ ᱵᱟᱨᱭᱟ ᱵᱷᱟᱜᱽ ᱛᱮ ᱦᱟᱴᱤᱧ ᱟᱠᱟᱱᱟ ᱵᱟᱠᱩᱲᱟ ᱯᱩᱨᱩᱞᱤᱭᱟ ᱢᱮᱫᱽᱱᱟᱯᱩᱨ ᱦᱩᱜᱽᱞᱤ ᱱᱩᱝᱠᱩ ᱠᱚ ᱱᱩᱠᱩ ᱢᱤᱫ ᱦᱟᱴᱤᱧ ᱟᱨ ᱢᱤᱫ ᱨᱮᱱᱟᱜ ᱵᱚᱨᱫᱷᱚᱢᱟᱱ ᱵᱤᱨᱵᱷᱩᱢ ᱢᱟᱞᱫᱟ ᱩᱛᱛᱚᱨ ᱫᱤᱱᱟᱡᱽᱯᱩᱨ ᱫᱚᱠᱠᱷᱤᱱ ᱫᱤᱱᱟᱡᱽ ᱯᱩᱨ ᱮᱵᱚᱝ ᱢᱩᱨᱥᱤᱫᱟᱵᱟᱫᱽ ᱱᱩᱠᱩᱣᱟᱜ ᱵᱤᱨᱵᱷᱩᱢ ᱵᱚᱨᱫᱷᱚᱢᱟᱱ ᱢᱩᱨᱥᱤᱫᱟᱵᱟᱫᱽ ᱵᱟᱸᱠᱩᱲᱟ ᱱᱚᱛᱮ ᱦᱮᱸ ᱩᱛᱛᱚᱨ ᱫᱤᱱᱟᱡᱽ ᱯᱩᱨ ᱫᱚᱠᱠᱷᱤᱱ ᱫᱤᱱᱟᱡᱽᱯᱩᱨ ᱢᱟᱞᱫᱟ ᱩᱱᱠᱩ ᱫᱚ ᱯᱩᱥ ᱵᱚᱸᱜᱟ ᱨᱮᱠᱚ ᱥᱚᱨᱦᱟᱭᱚᱜ ᱠᱟᱱᱟ ᱠᱟᱨᱚᱱ ᱯᱩᱥ ᱵᱚᱸᱜᱟ ᱨᱮᱜᱮ ᱦᱩᱲᱩ ᱪᱟᱣᱞᱮ ᱦᱩᱭᱩᱜ ᱠᱟᱱᱟ ᱦᱩᱲᱩ ᱨᱟᱠᱟᱵᱚᱜ ᱠᱟᱱᱟ ᱚᱱᱟᱛᱮ ᱱᱩᱝᱠᱩ ᱫᱚ ᱯᱩᱥ ᱵᱚᱸᱜᱟ ᱨᱮᱠᱚ ᱥᱚᱨᱦᱟᱦᱚᱜ ᱠᱟᱱᱟ ᱮᱵᱚᱝ ᱱᱩᱠᱩᱣᱟᱜ ᱡᱟᱸᱦᱟ ᱥᱩᱨ ᱥᱮ ᱨᱟᱦᱟ ᱟᱲᱟᱝ ᱛᱷᱚᱲᱟ ᱡᱩᱫᱟᱹ ᱧᱚᱜ ᱜᱮᱭᱟ ᱦᱟᱱᱛᱮ ᱵᱟᱸᱠᱩᱲᱟ ᱯᱩᱨᱩᱞᱤᱭᱟ ᱢᱮᱫᱽᱱᱤᱯᱩᱨ ᱦᱩᱜᱽᱞᱤ ᱩᱱᱠᱩ ᱫᱚ ᱠᱟᱹᱞᱤ ᱥᱚᱨᱦᱟᱭ ᱨᱮᱠᱚ ᱥᱚᱨᱦᱟᱭᱚᱜ ᱠᱟᱱᱟ ᱩᱱ ᱠᱟᱨᱚᱱ ᱚᱱᱟᱨᱮᱭᱟᱜ ᱱᱟᱜᱟᱢ ᱛᱟᱸᱦᱮᱠᱟᱱᱟ ᱯᱟᱹᱦᱤᱞ ᱫᱚ ᱩᱱ ᱥᱩᱢᱟᱹᱭ ᱜᱮ ᱦᱩᱲᱩ ᱪᱟᱣᱞᱮ ᱨᱟᱠᱟᱵᱚᱜ ᱠᱟᱱ ᱛᱟᱸᱦᱮᱱᱟ ᱩᱱ ᱥᱩᱢᱟᱹᱭ ᱜᱮ ᱦᱩᱲᱩ ᱠᱚ ᱨᱟᱠᱟᱵᱮᱫ ᱠᱟᱱ ᱛᱟᱸᱦᱮᱱᱟ ᱚᱱᱟ ᱤᱭᱟᱹᱛᱮ ᱩᱱᱠᱩ ᱫᱚ ᱚ ᱩᱱ ᱥᱩᱢᱟᱹᱭ ᱠᱚ ᱥᱚᱨᱦᱟᱭᱚᱜᱼᱟ ᱠᱤᱱᱛᱩ ᱱᱤᱛᱚᱜ ᱫᱚ ᱯᱩᱥ ᱵᱚᱸᱜᱟ ᱨᱮ ᱦᱩᱲᱩ ᱨᱟᱠᱟᱵᱚᱜ ᱠᱟᱱᱟ ᱮᱱᱛᱮ ᱨᱮᱦᱚᱸ ᱵᱟᱸᱠᱩᱲᱟ ᱯᱩᱨᱩᱞᱤᱭᱟ ᱢᱮᱫᱽᱱᱤᱯᱩᱨ ᱫᱚ ᱚᱱᱟ ᱯᱩᱥ ᱠᱟᱞᱤ ᱥᱚᱨᱦᱟᱭ ᱜᱮᱠᱚ ᱥᱟᱵ ᱫᱚᱦᱚ ᱟᱠᱟᱫᱟ ᱮᱵᱚᱝ ᱩᱱᱠᱩᱣᱟᱜ ᱛᱷᱚᱲᱟ ᱡᱟᱸᱦᱟ ᱚᱱᱟ ᱟᱨᱤᱪᱟᱞᱤ ᱨᱮᱭᱟᱜ ᱟᱲᱟᱝ ᱠᱚ ᱨᱟᱦᱟ ᱠᱚ ᱫᱚ ᱛᱷᱚᱲᱟ ᱵᱮᱜᱟᱨ ᱦᱟᱴᱤᱧ ᱜᱮᱭᱟ